ᱦᱮᱰᱯᱷᱳᱱ ᱵᱮᱵᱚᱦᱟᱨ ᱫᱚ ᱫᱚᱢᱮ ᱫᱚ ᱵᱟᱭ ᱵᱮᱥᱼᱟ ᱫᱚᱢᱮ ᱡᱟᱹᱥᱛᱤ ᱠᱟᱭᱛᱮ ᱦᱮᱰᱯᱷᱳᱱ ᱵᱮᱵᱚᱦᱟᱨ ᱞᱮᱠᱷᱟᱱ ᱞᱩᱛᱩᱨ ᱨᱮ ᱟᱸᱡᱚᱢ ᱨᱮᱱᱟᱜ ᱦᱟᱯᱮᱱ ᱫᱤᱱᱨᱮ ᱢᱤᱫᱴᱟᱱ ᱥᱚᱢᱚᱥᱥᱟ ᱦᱩᱭ ᱫᱟᱲᱮᱭᱟᱜᱼᱟ ᱫᱚᱢᱮ ᱵᱮᱥᱤ ᱵᱮᱵᱚᱦᱟᱨ ᱞᱮᱠᱷᱟᱱ ᱫᱚ ᱡᱟᱦᱟᱸ ᱟᱸᱡᱚᱢ ᱨᱮᱱᱟᱜ ᱠᱷᱚᱢᱚᱛᱟ ᱚᱱᱟ ᱠᱚᱢᱚᱜᱼᱟ ᱵᱷᱚᱵᱤᱥᱥᱚᱛ ᱨᱮ ᱠᱟᱞᱟ ᱥᱮ ᱵᱟᱝ ᱟᱸᱡᱚᱢ ᱨᱮᱱᱟᱜ ᱟᱡᱟᱨ ᱦᱚᱸ ᱦᱩᱭ ᱫᱟᱲᱮᱭᱟᱜᱼᱟ ᱥᱮ ᱥᱚᱢᱚᱥᱥᱟ ᱦᱚᱸ ᱦᱳᱭ ᱫᱟᱲᱮᱭᱟᱜᱼᱟ ᱚᱱᱟ ᱪᱷᱟᱲᱟ ᱦᱚᱸ ᱟᱹᱰᱤ ᱦᱚᱲ ᱜᱮ ᱦᱮᱰᱯᱷᱳᱱ ᱞᱟᱜᱟᱣ ᱠᱟᱛᱮ ᱦᱚᱨ ᱨᱮᱠᱚ ᱦᱚᱨ ᱰᱟᱦᱟᱨ ᱨᱮᱠᱚ ᱩᱰᱩᱠᱚᱜ ᱜᱮᱭᱟ ᱱᱤᱭᱟᱹ ᱫᱚ ᱮᱠᱟᱞ ᱵᱟᱭ ᱴᱷᱤᱠᱼᱟ ᱱᱤᱭᱟᱹᱨᱮ ᱫᱩᱨᱜᱷᱚᱴᱚᱱᱟ ᱦᱩᱭ ᱨᱮᱱᱟᱜ ᱥᱚᱢᱵᱷᱚᱵᱚᱱᱟ ᱛᱟᱦᱮᱱ ᱠᱟᱱ ᱜᱮᱭᱟ